ᱦᱟᱥᱯᱟᱛᱟᱞ ᱵᱟᱨᱮᱛᱮ ᱦᱟᱥᱯᱟᱛᱟᱞ ᱞᱟᱹᱭ ᱞᱮᱠᱷᱟᱱ ᱱᱤᱛᱚᱜ ᱫᱚ ᱵᱚᱦᱩᱫ ᱥᱩᱵᱤᱫᱷᱟᱣ ᱠᱟᱫᱟ ᱠᱚ ᱢᱟᱲᱟᱝ ᱠᱷᱚᱱ ᱫᱚ ᱟᱹᱰᱤ ᱥᱩᱵᱤᱫᱷᱟ ᱵᱚᱱ ᱧᱟᱢ ᱠᱟᱫᱟ ᱥᱩᱵᱤᱫᱷᱟ ᱜᱮᱭᱟ ᱨᱩᱣᱟᱹ ᱦᱟᱹᱥᱩ ᱠᱚᱨᱮᱫ ᱡᱟᱦᱟᱱᱟᱜ ᱢᱟᱨᱟᱝᱼᱢᱟᱨᱟᱝ ᱨᱳᱜᱽ ᱟᱵᱚᱣᱟᱝ ᱟᱡᱟᱨ ᱠᱚ ᱚᱱᱟ ᱠᱚ ᱥᱩᱵᱤᱫᱷᱟ ᱜᱮᱭᱟ ᱨᱟᱱ ᱵᱚᱱ ᱧᱟᱢᱮᱫᱟ ᱚᱱᱟ ᱦᱩᱭᱩᱜ ᱠᱟᱱ ᱛᱟᱵᱚᱱᱟ ᱵᱮᱥᱚᱜ ᱟᱵᱚᱱ ᱱᱟᱯᱟᱭ ᱵᱟᱨᱮᱛᱮ ᱟᱨ ᱥᱩᱨ ᱥᱩᱯᱩᱨ ᱨᱮ ᱟᱹᱰᱤᱜᱟᱱ ᱠᱚ ᱠᱷᱩᱞᱟᱹᱣ ᱠᱟᱫᱟ ᱠᱚ ᱰᱟᱠᱛᱟᱨ ᱢᱮᱱᱟᱜ ᱠᱚᱣᱟ ᱦᱟᱥᱯᱟᱛᱟᱞ ᱢᱮᱱᱟᱜ ᱛᱟᱵᱚᱱᱟ ᱥᱩᱵᱤᱫᱷᱟ ᱜᱮᱭᱟ ᱟᱹᱰᱤᱜᱮ ᱥᱩᱵᱤᱫᱷᱟ ᱜᱮᱭᱟ ᱞᱟᱦᱟᱛᱮ ᱠᱷᱚᱱᱫᱚ ᱟᱨ ᱢᱤᱫ ᱯᱚᱠᱠᱷᱮ ᱠᱷᱚᱨᱚᱪ ᱠᱷᱚᱨᱚᱪᱼᱯᱟᱹᱛᱤ ᱨᱮᱱᱟᱜ ᱫᱚ ᱫᱟᱢ ᱦᱚᱸ ᱫᱟᱢ ᱜᱮᱭᱟ ᱠᱷᱚᱨᱚᱪ ᱜᱮᱭᱟ ᱟᱨ ᱴᱷᱤᱠ ᱡᱚᱛᱚ ᱫᱚ ᱵᱟᱝ ᱠᱷᱚᱨᱚᱪᱟ ᱠᱷᱚᱨᱚᱪ ᱫᱚ ᱱᱟᱯᱟᱭ ᱱᱟᱯᱟᱭ ᱜᱮᱭᱟ ᱵᱟᱝ ᱠᱷᱚᱨᱚᱪᱚᱜᱼᱟ ᱛᱮᱢᱱᱤ ᱠᱤᱪᱷᱩ ᱫᱚ ᱵᱟᱝ ᱫᱟᱢᱼᱟ ᱛᱳ ᱩᱱᱠᱩ ᱠᱚ ᱞᱟᱹᱭ ᱞᱮᱠᱷᱟᱱ ᱡᱮ ᱦᱚᱲᱢᱚ ᱡᱩᱫᱤᱢ ᱵᱟᱜᱟᱣᱟ ᱛᱳ ᱠᱤᱪᱷᱩ ᱛᱚ ᱮᱢ ᱞᱟᱜᱟᱜ ᱟᱥᱮ ᱠᱷᱚᱨᱚᱪ ᱞᱟᱜᱟᱜᱼᱟ ᱟᱨᱠᱤ ᱟᱨ ᱠᱚᱵᱷᱤᱰ ᱠᱚᱵᱷᱤᱰ ᱨᱮᱭᱟᱜ ᱫᱚ ᱟᱹᱰᱤᱜᱮ ᱟᱠᱟᱞ ᱪᱟᱞᱟᱣ ᱞᱮᱱᱟ ᱠᱳᱱᱳ ᱥᱩᱵᱤᱫᱷᱟ ᱵᱟᱝ ᱛᱟᱦᱮᱸ ᱠᱟᱱᱟ ᱞᱚᱠᱰᱟᱣᱩᱱ ᱪᱟᱞᱟᱣ ᱞᱮᱱᱟ ᱟᱹᱛᱩ ᱜᱮ ᱵᱟᱝ ᱠᱚ ᱵᱚᱞᱚ ᱦᱚᱪᱚᱣᱟᱜ ᱠᱟᱱ ᱛᱟᱦᱮᱸᱫ ᱢᱟᱫ ᱰᱟᱝ ᱠᱚᱛᱮ ᱠᱚ ᱜᱷᱮᱨᱟᱣ ᱠᱟᱜ ᱠᱟᱱ ᱛᱟᱦᱮᱸᱫ ᱟᱹᱛᱩ ᱫᱚ ᱵᱟᱝ ᱠᱚ ᱥᱟᱴᱟᱨ ᱰᱟᱣᱩᱱ ᱛᱟᱦᱮᱸ ᱠᱟᱱᱟ ᱡᱚᱛᱚ ᱵᱟᱡᱟᱨ ᱠᱚ ᱪᱟᱞᱟᱣ ᱵᱟᱝ ᱜᱟᱱᱚᱜ ᱠᱟᱱ ᱛᱟᱦᱮᱸᱫ ᱤᱥᱠᱩᱞ ᱠᱚᱞᱮᱡᱽ ᱡᱚᱛᱚ ᱵᱚᱱᱫᱚ ᱛᱟᱦᱮᱸ ᱠᱟᱱᱟ ᱥᱤᱠᱠᱷᱟ ᱠᱚᱦᱚᱸ ᱡᱚᱛᱚ ᱵᱚᱱᱫᱚ ᱛᱟᱦᱮᱸ ᱠᱟᱱᱟ ᱚᱞᱚᱜ ᱯᱟᱲᱦᱟᱜ ᱨᱮ ᱟᱹᱰᱤᱜᱟᱱ ᱜᱤᱫᱽᱨᱟᱹ ᱠᱚᱣᱟᱜ ᱪᱟᱵᱟᱣ ᱠᱟᱱ ᱛᱟᱠᱚᱣᱟ ᱵᱟᱝ ᱠᱚ ᱠᱚᱨᱟᱣ ᱫᱟᱲᱮᱣ ᱠᱟᱫᱟ ᱟᱹᱰᱤᱜᱮ ᱟᱱᱟᱴ ᱛᱟᱵ ᱟᱠᱟᱱᱟ ᱟᱹᱰᱤᱜᱮ ᱟᱱᱟᱴ ᱛᱟᱵ ᱠᱟᱱᱟ ᱠᱳᱵᱷᱤᱰ ᱴᱟᱭᱤᱢ ᱟᱹᱰᱤᱜᱮ ᱟᱹᱰᱤᱜᱟᱱ ᱟᱱᱟᱴ ᱛᱟᱵ ᱠᱟᱱᱟ ᱨᱮᱸᱜᱮᱡ ᱛᱮᱸᱜᱮᱡ ᱦᱚᱲ ᱫᱚ ᱟᱹᱰᱤᱜᱮ ᱫᱩᱠ ᱦᱟᱨᱠᱮᱛ ᱟᱡᱟᱨ ᱠᱟᱛᱮᱫ ᱠᱚ ᱛᱟᱦᱮᱸ ᱠᱟᱱᱟ ᱟᱨ ᱠᱤᱪᱷᱩ ᱠᱤᱪᱷᱩ ᱦᱚᱲ ᱫᱚ ᱡᱤᱣᱤ ᱦᱚᱸ ᱢᱟᱱᱮ ᱵᱚᱸᱜᱟ ᱛᱟᱞᱟ ᱦᱚᱸᱠᱚ ᱵᱚᱸᱜᱟ ᱛᱟᱞᱟᱣ ᱠᱟᱱᱟ ᱜᱚᱡ ᱦᱚᱸᱠᱚ ᱜᱚᱡ ᱠᱟᱱᱟ ᱠᱤᱪᱷᱩ ᱜᱟᱱ ᱦᱚᱲ ᱱᱚᱝᱠᱟ ᱢᱮᱱᱟᱜᱼᱟ ᱠᱳᱵᱷᱤᱰ ᱟᱡᱟᱨ ᱛᱮ ᱟᱨ ᱤᱧᱟᱜ ᱡᱟᱦᱟᱸ ᱤᱧᱟᱜ ᱴᱚᱴᱷᱟᱨᱮ ᱱᱟᱯᱟᱭ ᱧᱟᱢ ᱞᱟᱹᱠᱛᱤ ᱫᱚ ᱦᱩᱭᱩᱜ ᱠᱟᱱᱟ ᱡᱟᱦᱟᱸ ᱫᱚ ᱟᱵᱚᱣᱟᱜ ᱟᱵᱚᱣᱟᱜ ᱡᱟᱦᱟᱸ ᱞᱤᱯᱤ ᱟᱵᱚᱣᱟᱜ ᱵᱷᱟᱥᱟ ᱟᱵᱚᱣᱟᱜ ᱨᱚᱲ ᱟᱲᱟᱝ ᱱᱚᱣᱟ ᱟᱨ ᱟᱵᱚᱣᱟᱜ ᱵᱷᱟᱥᱟᱛᱮ ᱟᱵᱚ ᱥᱤᱠᱠᱷᱟ ᱥᱤᱠᱠᱷᱟ ᱵᱚᱱ ᱚᱨᱡᱚᱱᱟ ᱯᱟᱲᱦᱟᱜ ᱵᱚᱱ ᱥᱮᱬᱟᱭᱟ ᱱᱤᱡᱮᱨᱟᱜ ᱱᱤᱡᱮᱨᱟᱜ ᱜᱮ ᱟᱹᱨᱤᱪᱟᱹᱞᱤ ᱠᱚ ᱡᱚᱛᱚ ᱠᱤᱪᱷᱩ ᱱᱤᱡᱮᱨᱟᱜ ᱵᱷᱟᱥᱟ ᱛᱮᱵᱚᱱ ᱥᱮᱬᱟᱭᱟ ᱢᱤᱫᱴᱟᱝ ᱜᱚᱨᱵᱚᱵᱳᱫᱷᱮᱢ ᱧᱟᱢᱟ ᱢᱤᱫᱴᱮᱱ ᱟᱹᱰᱤ ᱵᱷᱟᱹᱜᱤ ᱢᱤᱫᱴᱮᱱ ᱚᱱᱩᱵᱷᱚᱵᱽ ᱦᱤᱡᱩᱜᱼᱟ ᱵᱷᱟᱹᱜᱤᱢ ᱵᱩᱡᱟ ᱡᱚᱛᱚ ᱠᱤᱪᱷᱩᱢ ᱵᱩᱡᱟ ᱟᱨᱮ ᱟᱨᱠᱤ ᱱᱤᱡᱮᱨᱟᱜ ᱵᱷᱟᱥᱟ ᱛᱮᱵᱚᱱ ᱥᱮᱬᱟ ᱞᱮᱠᱷᱟᱱ ᱱᱟᱯᱟᱭ ᱛᱮᱢ ᱛᱟᱦᱮᱱᱟ ᱱᱟᱯᱟᱭ ᱵᱩᱡᱩᱜᱼᱟ ᱡᱚᱛᱚᱦᱚᱲ ᱱᱟᱯᱟᱭ ᱥᱤᱠᱠᱷᱟᱢ ᱮᱢ ᱫᱟᱲᱮᱭᱟᱠᱚᱣᱟ ᱮᱭ ᱟᱨᱠᱤ